ᱢᱟᱹᱱᱢᱤ ᱢᱟ ᱟᱭᱢᱟ ᱠᱤᱪᱷᱩ ᱜᱮᱠᱚ ᱡᱚᱢᱟ ᱚᱠᱚᱭ ᱫᱚ ᱡᱤᱞ ᱦᱟᱹᱠᱩ ᱚᱠᱚᱭ ᱫᱚ ᱠᱟᱭᱨᱟ ᱞᱤᱪᱩ ᱟᱯᱮᱞ ᱵᱤᱞᱤ ᱵᱤᱨᱭᱟᱱᱤ ᱢᱳᱢᱳ ᱜᱷᱩᱜᱽᱱᱤ ᱚᱱᱟ ᱠᱚ ᱢᱩᱫᱨᱮ ᱤᱧ ᱫᱚᱧ ᱠᱩᱥᱤᱭᱟᱜᱼᱟ ᱯᱟᱛᱲᱟ ᱯᱤᱴᱷᱟᱹ ᱚᱱᱟ ᱫᱚ ᱟᱹᱰᱤ ᱢᱚᱸᱡ ᱦᱚᱞᱚᱝ ᱡᱤᱞ ᱢᱤᱫ ᱥᱟᱶᱛᱮ ᱢᱮᱥᱟᱞ ᱠᱟᱛᱮᱫ ᱟᱹᱰᱤ ᱢᱚᱸᱡ ᱛᱮ ᱥᱟᱨᱡᱚᱢ ᱥᱟᱠᱟᱢ ᱨᱮ ᱨᱮᱫ ᱠᱟᱛᱮᱫ ᱪᱩᱞᱦᱟᱹ ᱪᱩᱞᱦᱟᱹ ᱨᱮ ᱠᱚᱲᱟᱭ ᱞᱟᱫᱮ ᱵᱟᱲᱟ ᱠᱟᱛᱮᱫ ᱪᱩᱞᱦᱟᱹ ᱨᱮ ᱚᱱᱟ ᱠᱷᱟᱸᱡᱚ ᱠᱟᱛᱮᱫ ᱟᱹᱰᱤ ᱠᱟᱡᱟᱠ ᱛᱮ ᱦᱟᱱᱟ ᱥᱟᱶ ᱱᱤᱭᱟᱹ ᱥᱟᱶ ᱟᱹᱪᱩᱨ ᱵᱟᱲᱟ ᱠᱟᱛᱮᱫ ᱢᱤᱫ ᱜᱷᱟᱹᱲᱤ ᱯᱚᱨ ᱧᱮᱞᱟᱢ ᱡᱮ ᱤᱥᱤᱱ ᱮᱱᱟ ᱫᱤᱭᱮ ᱢᱤᱫ ᱜᱷᱟᱹᱲᱤ ᱯᱚᱨ ᱯᱷᱮᱰ ᱠᱟᱛᱮᱫ ᱚᱱᱟ ᱟᱸᱰᱤ ᱢᱚᱸᱡᱽ ᱯᱟᱛᱲᱟ ᱨᱮ ᱪᱷᱟᱰᱟᱣ ᱠᱟᱛᱮᱫ ᱠᱮᱪᱟᱜ ᱠᱟᱛᱮᱫ ᱡᱚᱢ ᱨᱮᱱᱟᱜ ᱢᱚᱸᱡᱟ ᱜᱮ ᱟᱹᱰᱤ ᱢᱚᱸᱡᱼᱟ ᱟᱨ ᱚᱱᱟ ᱡᱚᱢ ᱠᱟᱛᱮᱫ ᱟᱹᱰᱤ ᱢᱚᱸᱡ ᱜᱮ ᱵᱩᱡᱷᱟᱹᱜᱼᱟ